ᱦᱮᱸ ᱡᱷᱟᱲᱜᱨᱟᱢ ᱦᱚᱱᱚᱛ ᱨᱮᱫᱚ ᱥᱨᱟᱵᱚᱱᱤ ᱢᱮᱞᱟ ᱦᱩᱭᱩᱜ ᱜᱮᱭᱟ ᱚᱱᱟ ᱫᱚ ᱚᱠᱴᱳᱵᱚᱨ ᱢᱟᱥ ᱨᱮ ᱦᱩᱭᱩᱜ ᱜᱮᱭᱟ ᱥᱨᱟᱵᱚᱱᱤ ᱢᱮᱞᱟ ᱫᱚ ᱟᱨ ᱟᱨ ᱱᱚᱜᱼᱚᱭ ᱵᱚᱸᱜᱟ ᱵᱟᱦᱟ ᱵᱚᱸᱜᱟ ᱨᱮᱫᱚ ᱵᱟᱦᱟ ᱵᱚᱸᱜᱟ ᱜᱮ ᱦᱩᱭᱩᱜ ᱜᱮᱭᱟ ᱵᱟᱦᱟ ᱯᱚᱨᱚᱵᱽ ᱦᱩᱭᱩᱜ ᱜᱮᱭᱟ ᱟᱨ ᱢᱟᱜ ᱢᱚᱬᱮ ᱨᱮᱫᱚ ᱢᱟᱜ ᱢᱚᱬᱮ ᱢᱟᱜ ᱢᱚᱬᱮ ᱫᱚ ᱯᱩᱥ ᱵᱚᱸᱜᱟ ᱦᱩᱭᱩᱜ ᱜᱮᱭᱟ ᱢᱟᱜ ᱢᱚᱬᱮ ᱯᱚᱨᱚᱵᱽ ᱫᱚ ᱟᱨ ᱱᱚᱜᱼᱚᱭ ᱡᱮ ᱥᱚᱦᱨᱟᱭ ᱥᱚᱦᱨᱟᱭ ᱯᱚᱨᱚᱵᱽ ᱦᱚᱸ ᱥᱚᱦᱨᱟᱭ ᱵᱚᱸᱜᱟᱨᱮ ᱦᱩᱭᱩᱜ ᱜᱮᱭᱟ ᱟᱨ ᱟᱨ ᱥᱚᱦᱨᱟᱭ ᱯᱚᱨᱚᱵᱽ ᱨᱮᱫᱚ ᱫᱩᱞ ᱯᱤᱴᱷᱟᱹᱭ ᱜᱮᱭᱟᱞᱮ ᱛᱟᱨᱯᱚᱨᱮ ᱡᱤᱞ ᱯᱤᱴᱷᱟᱹᱭ ᱜᱮᱭᱟᱞᱮ ᱫᱟᱠᱟ ᱩᱛᱩ ᱦᱚᱸ ᱟᱭᱢᱟ ᱛᱮᱱᱟᱜ ᱠᱚ ᱵᱮᱱᱟᱣ ᱜᱮᱭᱟᱞᱮ ᱤᱧ ᱦᱚᱸᱧ ᱜᱚᱲᱚ ᱟᱠᱚ ᱜᱮᱭᱟ ᱦᱮᱸ ᱵᱟᱦᱟ ᱵᱚᱸᱜᱟ ᱨᱮᱦᱚᱸ ᱰᱩᱵᱩᱠ ᱜᱟᱞᱮ ᱵᱟᱦᱟ ᱵᱚᱸᱜᱟ ᱵᱟᱦᱟ ᱯᱚᱨᱚᱵᱽ ᱨᱮ ᱰᱩᱵᱩᱜᱽ ᱜᱮᱭᱟᱞᱮ ᱟᱨ ᱫᱟᱠᱟ ᱩᱛᱩᱭ ᱜᱮᱭᱟᱞᱮ ᱟᱭᱢᱟ ᱞᱮᱠᱟ ᱢᱮᱱᱟᱜᱼᱟ ᱟᱨ ᱢᱟᱜ ᱢᱚᱬᱮ ᱨᱮᱦᱚᱸ ᱚᱱᱠᱟᱜᱮ ᱚᱱᱟ ᱨᱮᱦᱚᱸ ᱥᱟᱡᱚᱜ ᱟᱞᱮ ᱥᱟᱡ ᱠᱟᱛᱮᱫ ᱮᱱᱮᱡ ᱞᱮ ᱦᱤᱡᱩᱜᱼᱟ ᱦᱮᱸ ᱯᱚᱨᱚᱵᱽ ᱞᱮ ᱮᱱᱮᱡᱟ ᱦᱮᱸ ᱟᱹᱰᱤ ᱟᱭᱢᱟ ᱞᱮᱠᱟᱱ ᱮᱱᱮᱡ ᱠᱚ ᱢᱮᱱᱟᱜᱼᱟ ᱥᱟᱡᱽ ᱠᱟᱛᱮᱫ ᱞᱮ ᱦᱤᱡᱩᱜ ᱛᱮ ᱯᱚᱨᱚᱵᱽ ᱠᱚᱞᱮ ᱮᱱᱮᱡᱟ ᱟᱹᱰᱤ ᱟᱭᱢᱟ ᱞᱮᱠᱟ ᱥᱚᱦᱨᱟᱭ ᱨᱮᱦᱚᱸ ᱥᱟᱡᱽ ᱠᱟᱛᱮᱞᱮ ᱦᱤᱡᱩᱜᱼᱟ ᱟᱨ ᱟᱹᱛᱩ ᱦᱚᱲ ᱥᱟᱞᱟᱜ ᱤᱧ ᱦᱚᱸ ᱮᱱᱮᱡ ᱤᱧ ᱢᱮᱥᱟᱜ ᱜᱮᱭᱟ ᱢᱟᱱᱮ ᱥᱟᱡᱽ ᱠᱟᱛᱮᱫ ᱟᱹᱰᱤ ᱢᱚᱡᱽᱜᱮ ᱵᱩᱡᱷᱟᱹᱜ ᱜᱮᱭᱟ ᱟᱹᱰᱤ ᱢᱚᱡᱽ ᱨᱚᱠᱚᱢ ᱦᱮᱸ ᱯᱟᱴᱟᱵᱤᱱᱰᱟᱹ ᱨᱮᱦᱚᱸ ᱥᱤᱞᱫᱟᱹ ᱥᱤᱞᱫᱟᱹ ᱯᱟᱛᱟ ᱦᱩᱭᱩᱜ ᱜᱮᱭᱟ ᱥᱨᱟᱵᱚᱱ ᱥᱨᱟᱵᱚᱱ ᱵᱚᱸᱜᱟ ᱦᱮᱸ ᱚᱸᱰᱮ ᱦᱚᱸ ᱟᱹᱰᱤ ᱢᱚᱡᱽ ᱜᱮ ᱟᱹᱭᱠᱟᱹᱜ ᱜᱮᱭᱟ ᱢᱮᱞᱟ ᱠᱚ ᱵᱟᱹᱭᱥᱟᱹᱜ ᱜᱮᱫᱟᱜ ᱠᱚ ᱟᱭᱢᱟ ᱞᱮᱠᱟᱱ ᱠᱚ ᱟᱹᱜᱩᱭ ᱜᱮᱭᱟ ᱴᱟᱢᱟᱠ ᱛᱩᱢᱫᱟᱹᱜ ᱟᱹᱜᱩᱭ ᱜᱮᱭᱟᱠᱚ ᱟᱠᱷᱨᱤᱧ ᱟᱠᱷᱨᱤᱧ ᱠᱚ ᱞᱟᱹᱜᱤᱫ ᱟᱨᱠᱤ ᱦᱮᱸ ᱟᱹᱰᱤ ᱟᱭᱢᱟ ᱞᱮᱠᱟ ᱜᱮᱫᱟᱜ ᱠᱚᱦᱚᱸ ᱠᱚ ᱟᱹᱜᱩᱭ ᱜᱮᱭᱟ ᱡᱮᱢᱚᱱ ᱯᱟᱧᱪᱤ ᱥᱟᱹᱲᱤ ᱟᱨᱚ ᱡᱟᱢᱟ ᱯᱮᱱᱴ ᱟᱹᱰᱤ ᱟᱭᱢᱟ ᱞᱮᱠᱟᱱ ᱫᱚᱠᱟᱱ ᱠᱚ ᱛᱟᱦᱮᱱ ᱜᱮᱭᱟ ᱟᱹᱰᱤ ᱟᱭᱢᱟ ᱞᱮᱠᱟᱱ ᱦᱮᱸ ᱟᱞᱮ ᱦᱚᱸᱞᱮ ᱪᱟᱞᱟᱜ ᱜᱮᱭᱟ ᱧᱮᱧᱮᱞ ᱟᱹᱰᱤ ᱢᱚᱡᱽᱜᱮ ᱟᱹᱭᱠᱟᱹᱜ ᱜᱮᱭᱟ ᱦᱮᱸ ᱱᱚᱝᱠᱟᱱᱟᱜ ᱜᱮ